ᱤᱧᱟᱹᱜ ᱯᱷᱮᱵᱟᱛ ᱨᱮ ᱞᱟᱠᱪᱟᱨ ᱤᱫᱤ ᱠᱟᱛᱮ ᱞᱟᱹᱭ ᱞᱮᱠᱷᱟᱱ ᱤᱧᱟᱹᱜ ᱞᱟᱠᱪᱟᱨ ᱨᱮᱱᱟᱜ ᱩᱯᱨᱩᱢ ᱫᱚ ᱤᱧ ᱵᱟᱵᱟ ᱴᱷᱮᱱ ᱠᱷᱚᱱ ᱜᱤ ᱯᱩᱭᱞᱩ ᱫᱚᱹᱧ ᱧᱟᱢ ᱟᱠᱟᱫᱟ ᱤᱧᱟᱹᱜ ᱡᱟᱦᱟᱸ ᱜᱟᱛᱟᱠ ᱨᱮᱱᱟᱜ ᱩᱯᱩᱨᱩᱢ ᱱᱚᱣᱟ ᱩᱯᱩᱨᱩᱢ ᱥᱮ ᱞᱟᱠᱪᱟᱨ ᱨᱮᱱᱟᱜ ᱩᱯᱩᱨᱩᱢ ᱫᱚ ᱚᱞ ᱜᱩᱨᱩ ᱜᱚᱢᱠᱮ ᱯᱚᱱᱰᱤᱛ ᱨᱟᱹᱜᱷᱩᱱᱟᱛᱷ ᱢᱩᱨᱢᱩᱣᱟᱜ ᱚᱞ ᱡᱟᱦᱟᱸ ᱥᱮᱨᱮᱧ ᱞᱟᱠᱪᱟᱨ ᱥᱮᱨᱮᱧ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱱᱚᱣᱟ ᱥᱮᱨᱮᱧ ᱛᱟᱞᱟ ᱛᱮᱜᱮ ᱤᱧᱟᱹᱜ ᱢᱚᱱᱮ ᱨᱮᱱᱟᱜ ᱥᱮ ᱡᱤᱣᱤ ᱨᱮᱱᱟᱜ ᱩᱫᱽᱜᱟᱹᱣ ᱫᱚ ᱟᱨ ᱦᱚᱸ ᱜᱩᱨᱩ ᱜᱚᱢᱠᱮᱣᱟᱜ ᱜᱮ ᱡᱟᱦᱟᱸ ᱚᱞ ᱟᱠᱟᱫ ᱜᱟᱭᱟᱱ ᱵᱤᱫᱩ ᱪᱟᱸᱫᱟᱱ ᱫᱟᱲᱮ ᱜᱮ ᱫᱷᱚᱱ ᱠᱷᱮᱨᱣᱟᱲ ᱵᱤᱨ ᱱᱚᱣᱟ ᱠᱚ ᱜᱟᱭᱟᱱ ᱯᱟᱲᱦᱟᱣ ᱠᱟᱛᱮ ᱥᱮ ᱱᱚᱣᱟ ᱜᱟᱭᱟᱱ ᱨᱮ ᱠᱟᱹᱦᱱᱤ ᱠᱚ ᱯᱟᱲᱦᱟᱣ ᱠᱟᱛᱮ ᱤᱧᱟᱹᱜ ᱢᱚᱱᱮ ᱨᱮ ᱞᱟᱠᱪᱟᱨ ᱪᱮᱛᱟᱱ ᱨᱮ ᱥᱮᱨᱮᱧ ᱪᱮᱛᱟᱱ ᱨᱮ ᱟᱹᱰᱤ ᱛᱮᱫ ᱜᱮ ᱫᱩᱞᱟᱹᱲ ᱫᱚ ᱥᱟᱨᱥᱟᱣ ᱞᱮᱱᱟ ᱚᱱᱟ ᱪᱷᱟᱰᱟ ᱠᱟᱛᱮ ᱨᱮᱦᱚᱸ ᱡᱟᱦᱟᱸᱭ ᱩᱫᱽᱜᱟᱹᱣ ᱨᱮᱱ ᱦᱚᱲ ᱤᱧᱟᱹᱜ ᱩᱫᱽᱜᱟᱹᱣ ᱨᱮᱱ ᱦᱚᱲ ᱫᱚ ᱤᱧ ᱨᱮᱱ ᱞᱟᱠᱪᱟᱨ ᱥᱩᱛᱨᱮᱫ ᱜᱚᱢᱠᱮ ᱨᱟᱭᱥᱟᱱ ᱦᱟᱸᱥᱫᱟ ᱡᱟᱦᱟᱸᱭ ᱫᱚ ᱰᱚᱞᱵᱟᱸᱜᱟ ᱪᱟᱸᱜᱟ ᱨᱮᱱ ᱢᱤᱫ ᱞᱟᱠᱪᱟᱨ ᱥᱩᱛᱨᱮᱫ ᱠᱟᱱᱟᱭ ᱞᱟᱠᱪᱟᱨ ᱥᱩᱛᱨᱮᱫ ᱜᱚᱢᱠᱮ ᱨᱟᱭᱥᱮᱱ ᱦᱟᱸᱥᱫᱟᱣᱟᱜ ᱜᱚᱲᱚ ᱥᱚᱯᱚᱦᱚᱫ ᱛᱮᱜᱮ ᱤᱧᱟᱹᱜ ᱱᱚᱣᱟ ᱞᱟᱠᱪᱟᱨ ᱨᱮᱱᱟᱜ ᱡᱟᱦᱟᱸ ᱛᱟᱲᱟᱢ ᱰᱟᱦᱟᱨ ᱵᱟᱹᱭ ᱵᱟᱹᱭ ᱛᱮ ᱫᱚ ᱞᱟᱦᱟ ᱦᱮᱡ ᱟᱠᱟᱱ ᱛᱤᱧᱟᱹ